ᱟᱵᱚᱣᱟᱜ ᱫᱤᱥᱚᱢ ᱵᱟᱨᱦᱮ ᱨᱮ ᱠᱚᱭᱮᱠᱴᱟ ᱫᱤᱥᱚᱢ ᱨᱮᱱᱟᱜ ᱧᱩᱛᱩᱢᱤᱧ ᱞᱟᱹᱭ ᱮᱫᱟ ᱟᱵᱚᱣᱟᱜ ᱯᱟᱥᱮ ᱨᱮᱜᱮ ᱡᱮᱴᱟ ᱢᱮᱱᱟᱜᱼᱟ ᱱᱮᱯᱟᱞ ᱵᱷᱴᱟᱱ ᱢᱮᱱᱟᱜᱼᱟ ᱵᱟᱝᱞᱟᱫᱮᱥ ᱢᱮᱱᱟᱜᱼᱟ ᱢᱟᱭᱟᱱ ᱢᱟᱨ ᱢᱮᱱᱟᱜᱼᱟ ᱯᱟᱠᱤᱥᱛᱟᱱ ᱢᱮᱱᱟᱜᱼᱟ ᱱᱚᱶᱟ ᱠᱚᱜᱮ ᱟᱵᱚᱣᱟᱜ ᱫᱚ ᱵᱟᱨᱦᱮ ᱨᱮᱱᱟᱜ ᱫᱤᱥᱚᱢ ᱫᱚ